ᱱᱚᱜᱼᱚᱭ ᱡᱮᱨᱮᱲ ᱯᱚᱛᱟᱣ ᱫᱚ ᱤᱧ ᱱᱚᱜᱼᱚᱭ ᱥᱮᱨᱢᱟ ᱨᱮ ᱥᱮ ᱵᱟᱯᱞᱟ ᱵᱤᱦᱟᱨᱮ ᱵᱚᱱ ᱠᱚᱨᱟᱣᱮᱫ ᱜᱮᱭᱟ ᱱᱚᱣᱟ ᱚᱲᱟᱜ ᱡᱮᱨᱮᱲ ᱡᱟᱴᱟᱝ ᱠᱚ ᱨᱮᱱᱟᱜ ᱫᱚ ᱤᱧᱫᱚ ᱱᱚᱜᱼᱚᱭ ᱦᱚᱲᱟᱜ ᱧᱮᱞ ᱧᱮᱞ ᱛᱮᱜᱮ ᱤᱧ ᱫᱚᱧ ᱪᱮᱫ ᱟᱠᱟᱫᱼᱟ ᱟᱨ ᱱᱤᱛᱳᱜ ᱱᱚᱜᱼᱚᱭ ᱟᱹᱰᱤ ᱵᱮᱥ ᱱᱟᱯᱟᱭᱤᱧ ᱡᱮᱨᱮᱲ ᱯᱚᱛᱟᱣ ᱫᱟᱲᱮᱭᱟᱜ ᱠᱟᱱᱟ ᱤᱧ ᱱᱚᱜᱼᱚᱭ ᱡᱮ ᱤᱭᱩᱴᱩᱵᱽ ᱨᱮ ᱯᱷᱮᱥᱵᱩᱠ ᱨᱮᱠᱚ ᱟᱲᱟᱜ ᱮᱫᱟ ᱠᱚ ᱚᱱᱟ ᱧᱮᱞ ᱧᱮᱞ ᱛᱮᱜᱮ ᱤᱧ ᱫᱚ ᱟᱹᱰᱤ ᱵᱮᱥᱤᱧ ᱜᱟᱱᱮᱫᱼᱟ ᱟᱨ ᱟᱹᱰᱤ ᱵᱮᱥ ᱱᱟᱯᱟᱭᱤᱧ ᱠᱚᱨᱟᱣ ᱮᱫᱟ ᱟᱫᱚ ᱤᱧᱟᱹᱜ ᱡᱮᱨᱮᱲ ᱯᱚᱛᱟᱣ ᱧᱮᱞᱛᱮ ᱦᱚᱲ ᱢᱟ ᱟᱹᱰᱤ ᱨᱚᱠᱚᱢ ᱵᱟᱦᱟ ᱠᱚ ᱵᱮᱱᱟᱣᱟ ᱠᱤ ᱵᱟᱝ ᱰᱟᱹᱨ ᱠᱚ ᱵᱮᱱᱟᱣᱟ ᱱᱟᱹᱲᱤ ᱠᱚ ᱵᱮᱱᱟᱣᱟ ᱞᱮᱠᱤᱱ ᱤᱧ ᱤᱧᱟᱹᱜ ᱵᱟᱦᱟ ᱧᱮᱞ ᱛᱮᱫᱚ ᱦᱚᱲ ᱠᱚᱢ ᱢᱮᱱᱟ ᱵᱷᱤᱛᱨᱮ ᱩᱱᱟᱹᱜ ᱵᱮᱥ ᱵᱟᱦᱟᱢ ᱵᱮᱱᱟᱣᱮᱜᱼᱟ ᱚᱠᱟᱨᱮᱢ ᱪᱮᱫ ᱟᱠᱟᱜᱼᱟ ᱟᱨ ᱪᱮᱫᱞᱮᱠᱟ ᱨᱮ ᱱᱚᱝᱠᱟ ᱫᱚᱢ ᱵᱮᱱᱟᱣ ᱫᱟᱲᱮᱭᱟᱜ ᱠᱟᱱᱟ ᱦᱮᱸ ᱤᱧ ᱤᱱᱟᱹᱧ ᱢᱮᱛᱟ ᱠᱚᱣᱟ ᱠᱤ ᱡᱟᱦᱟᱸ ᱡᱟᱦᱟᱸᱭ ᱦᱚᱲ ᱠᱚᱫᱚᱧ ᱮᱱ ᱴᱷᱤᱠᱟᱹᱭᱮᱫ ᱠᱚᱣᱟᱹᱧ ᱤᱧᱨᱮᱧ ᱡᱚᱴᱟᱣ ᱠᱚ ᱠᱟᱱᱟ ᱠᱚ ᱮᱱᱠᱷᱟᱱ ᱩᱱᱠᱩ ᱠᱚᱫᱚᱧ ᱞᱟᱹᱭᱟᱠᱚ ᱠᱟᱱᱟ ᱠᱤ ᱵᱟᱝ ᱱᱚᱣᱟ ᱠᱚᱫᱚ ᱯᱷᱮᱥᱵᱩᱠ ᱨᱮᱧ ᱧᱟᱢ ᱟᱠᱟᱫ ᱥᱮ ᱦᱳᱣᱟᱴᱥᱮᱯ ᱨᱮᱧ ᱧᱟᱢ ᱟᱠᱟᱫᱟ ᱟᱨ ᱡᱟᱦᱟᱸ ᱡᱟᱦᱟᱸ ᱦᱚᱲ ᱠᱚᱫᱚ ᱡᱚᱛᱚ ᱫᱚ ᱵᱟᱹᱧ ᱞᱟᱹᱭᱟᱠᱚ ᱠᱟᱱᱟ ᱠᱤ ᱤᱧ ᱚᱠᱟᱨᱮ ᱱᱚᱣᱟ ᱵᱟᱦᱟ ᱫᱚᱧ ᱧᱟᱢ ᱟᱠᱟᱫᱟ ᱥᱮ ᱚᱠᱟ ᱞᱮᱠᱟᱛᱮᱧ ᱵᱮᱱᱟᱣ ᱫᱟᱲᱮᱭᱟᱜ ᱠᱟᱱᱟ ᱤᱧᱫᱚ ᱱᱚᱜᱼᱚᱭ ᱯᱷᱳᱱ ᱨᱮ ᱧᱮᱞ ᱠᱟᱛᱮᱫ ᱜᱮ ᱱᱚᱜᱼᱚᱭ ᱡᱮ ᱡᱮᱴᱟᱝ ᱠᱚᱫᱚᱧ ᱪᱮᱫ ᱟᱠᱟᱫᱼᱟ ᱠᱤ ᱵᱟᱝ ᱵᱷᱤᱛᱨᱮ ᱱᱚᱜᱼᱚᱭ ᱵᱟᱦᱟ ᱵᱟᱦᱟ ᱵᱮᱱᱟᱣ ᱱᱤᱛᱚᱜ ᱱᱚᱜᱼᱚᱭ ᱩᱱᱟᱹᱜ ᱵᱮᱥ ᱩᱱᱟᱹᱜ ᱟᱭᱢᱟ ᱩᱱᱟᱹᱜ ᱱᱟᱯᱟᱭ ᱩᱱᱟᱹᱜ ᱜᱟᱱ ᱤᱧ ᱵᱮᱱᱟᱣ ᱫᱟᱲᱮᱭᱟᱜ ᱠᱟᱱᱟ ᱤᱧ ᱱᱤᱭᱟᱹᱜᱮᱧ ᱠᱷᱚᱡᱚᱜ ᱠᱟᱱᱟ ᱠᱤ ᱱᱚᱝᱠᱟ ᱜᱮᱧ ᱡᱮᱢᱚᱱ ᱥᱚᱠᱷᱛᱮ ᱡᱮᱢᱚᱱᱤᱧ ᱵᱮᱱᱟᱣ ᱫᱟᱲᱮᱭᱟᱜ ᱢᱟ ᱦᱳᱣᱟᱴᱥᱮᱯ ᱯᱷᱮᱥᱵᱩᱠ ᱠᱚᱨᱮᱱᱟᱜ ᱧᱮᱞ ᱛᱮᱜᱮ ᱤᱭᱩᱴᱩᱵᱽ ᱠᱚᱨᱮᱱ ᱩᱱᱟᱹᱜ ᱵᱮᱥ ᱵᱮᱥ ᱠᱚ ᱵᱮᱱᱟᱣᱟ ᱩᱱᱟᱹᱜ ᱵᱮᱥ ᱱᱟᱯᱟᱭ ᱧᱮᱞᱚᱜ ᱛᱟᱠᱚᱣᱟ ᱩᱱᱠᱚᱣᱟᱜ ᱧᱮᱞ ᱛᱮᱜᱮ ᱤᱧᱫᱚᱧ ᱪᱮᱫ ᱟᱠᱟᱫᱼᱟ ᱚᱱᱟ ᱛᱮᱜᱮᱧ ᱵᱮᱱᱟᱣ ᱮᱫᱟ